ᱡᱮᱥᱮ ᱯᱷᱤᱴᱱᱮᱥ ᱞᱟᱹᱜᱤᱫᱛᱮ ᱯᱟᱭᱨᱟ ᱥᱮ ᱯᱩᱠᱷᱨᱤᱨᱮ ᱥᱮ ᱫᱚᱨᱭᱟ ᱨᱮ ᱡᱟᱦᱟᱸ ᱞᱟᱹᱠᱛᱤ ᱠᱟᱱᱟ ᱡᱟᱦᱟᱸ ᱫᱚ ᱵᱮᱭᱟᱢ ᱠᱚ ᱢᱮᱛᱟ ᱠᱟᱱᱟ ᱡᱮ ᱟᱢ ᱱᱤᱭᱟᱹ ᱟᱹᱲᱤ ᱠᱷᱚᱱ ᱦᱟᱱᱟ ᱟᱹᱲᱤ ᱡᱚᱠᱷᱚᱱ ᱜᱮᱢ ᱪᱟᱞᱟᱼᱟ ᱛᱚᱠᱷᱚᱱ ᱠᱟᱛᱮᱜᱮᱞᱮ ᱠᱚᱢᱥᱮᱠᱚᱢ ᱰᱚᱢ ᱟᱴᱠᱟᱣ ᱠᱟᱛᱮ ᱟᱢ ᱠᱚᱢᱥᱮ ᱠᱚᱢ ᱯᱟᱭᱨᱟ ᱨᱮᱱᱟᱜ ᱪᱮᱥᱴᱟᱭ ᱦᱩᱭᱩᱜᱟ ᱵᱤᱵᱷᱤᱱᱱᱚ ᱵᱷᱟᱵᱮ ᱥᱤᱫᱷᱟᱹ ᱛᱮ ᱩᱞᱴᱟᱹᱣ ᱠᱟᱛᱮ ᱥᱚᱲᱛᱟ ᱛᱮ ᱮᱵᱟᱨ ᱱᱚᱝᱠᱟᱢ ᱡᱟᱦᱟᱢ ᱯᱟᱭᱨᱟᱼᱟ ᱡᱟᱦᱟᱸ ᱱᱤᱭᱟᱹ ᱯᱟᱭᱨᱟ ᱟᱠᱟᱨᱛᱮᱢ ᱞᱟᱦᱟᱼᱟ ᱢᱮᱱᱠᱷᱟᱱ ᱟᱵᱟᱣᱟᱜ ᱦᱚᱲᱢᱚᱨᱮ ᱢᱤᱫᱴᱮᱱ ᱯᱷᱤᱴᱱᱮᱥ ᱡᱳᱨ ᱮᱱᱟᱨᱡᱤ ᱱᱤᱭᱟᱹ ᱢᱤᱫᱴᱮᱱᱮ ᱛᱮᱭᱟᱨᱟ ᱫᱟᱜ ᱨᱮ ᱱᱤᱭᱟ ᱡᱮ ᱞᱟᱹᱲᱦᱟᱹᱭ ᱮᱠᱥᱮᱱ ᱦᱩᱭᱩᱜ ᱠᱟᱱᱟ ᱡᱟᱦᱟᱸ ᱫᱚ ᱫᱟᱜᱨᱮᱢ ᱯᱟᱭᱨᱟᱜ ᱠᱟᱱᱟ ᱢᱮᱱᱠᱷᱟᱱ ᱱᱚᱣᱟ ᱯᱟᱭᱨᱟᱜ ᱡᱚᱠᱷᱚᱱ ᱡᱟᱦᱟᱸ ᱫᱚ ᱮᱠᱥᱯᱮᱨᱤᱭᱮᱱᱥ ᱛᱮᱭᱟᱨᱚᱜᱼᱟ ᱚᱱᱟ ᱢᱤᱫᱴᱮᱱ ᱦᱚᱲᱢᱚ ᱨᱮᱱᱟ ᱯᱩᱨᱳ ᱯᱟᱴᱥ ᱡᱟᱦᱟᱸ ᱫᱚ ᱦᱩᱭᱩᱜ ᱠᱟᱱᱟ ᱟᱢᱟᱜ ᱥᱤᱨ ᱟᱢᱟᱜ ᱫᱚ ᱵᱨᱮᱱ ᱟᱢᱟᱜ ᱡᱟᱦᱟᱸ ᱦᱚᱨᱢᱚᱱ ᱟᱢᱟᱜ ᱡᱟᱦᱟᱸ ᱢᱟᱭᱟᱢ ᱟᱢᱟᱜ ᱡᱟᱦᱟᱸ ᱮᱱᱟᱨᱡᱤ ᱛᱮᱭᱟᱨᱚᱜ ᱼᱟ ᱡᱟᱦᱟᱸ ᱥᱚᱠᱛᱤ ᱠᱮᱞᱳᱨᱤ ᱱᱤᱭᱟᱹ ᱠᱩ ᱚᱸᱰᱮ ᱯᱩᱨᱟᱹ ᱡᱳᱨᱮ ᱮᱢᱮᱫᱟ ᱠᱟᱹᱢᱤ ᱨᱮ ᱞᱟᱜᱟᱜ ᱠᱟᱱᱟ ᱡᱟᱦᱟᱸ ᱢᱮᱥᱮᱱᱮᱢ ᱚᱱᱟ ᱦᱮᱱᱟᱜ ᱠᱷᱟᱡ ᱚᱱᱟ ᱢᱮᱥᱮᱱᱮᱢ ᱚᱱᱟ ᱦᱚᱸ ᱢᱤᱫᱴᱮᱱ ᱯᱩᱨᱟᱹ ᱮᱠᱫᱚᱢ ᱠᱟᱹᱢᱤᱨᱮ ᱛᱟᱦᱮᱱ ᱠᱟᱱᱟ ᱠᱨᱤᱭᱟ ᱮᱫᱟᱭ ᱢᱮᱱᱠᱷᱟᱱ ᱯᱩᱨᱟᱹᱭ ᱪᱮᱥᱴᱟ ᱮᱫᱟ ᱢᱮᱱᱠᱷᱟᱱ ᱱᱤᱭᱟᱹᱫᱚ ᱟᱢ ᱯᱷᱤᱴᱱᱮᱥ ᱚᱵᱚᱥᱚ ᱦᱩᱭᱩᱜ ᱛᱟᱢᱟ ᱯᱞᱟᱥ ᱟᱢᱫᱚ ᱰᱮᱞᱤ ᱱᱤᱭᱟᱹ ᱟᱹᱲᱤ ᱠᱷᱚᱱ ᱦᱟᱱᱟ ᱟᱹᱲᱤ ᱫᱚᱨᱭᱟ ᱥᱮ ᱯᱩᱠᱷᱩᱨᱤ ᱨᱮ ᱯᱟᱭᱨᱟᱜ ᱦᱩᱭᱩᱜᱼᱟ ᱢᱮᱱᱠᱷᱟᱱ ᱵᱤᱵᱷᱤᱱᱱᱚ ᱨᱚᱠᱚᱢᱛᱮ ᱟᱢ ᱥᱤᱫᱷᱟᱹᱛᱮ ᱩᱞᱴᱟᱹ ᱛᱮ ᱥᱚᱲᱛᱟ ᱛᱮ ᱡᱮᱵᱷᱟᱵᱮ ᱟᱢᱟᱜ ᱫᱟᱲᱤᱭᱟᱜᱟᱢ ᱟᱢᱱᱟᱜ ᱡᱟᱦᱟᱸ ᱴᱟᱨᱜᱮᱴ ᱥᱮ ᱤᱭᱟᱹ ᱢᱮᱱᱟᱼᱟ ᱯᱷᱤᱴᱱᱮᱥ ᱞᱟᱹᱜᱤᱫ ᱛᱮ ᱟᱨ ᱱᱚᱝᱠᱟᱜᱮ ᱟᱢ ᱠᱚᱢᱥᱮ ᱠᱚᱢ ᱪᱮᱥᱴᱟ ᱦᱩᱭᱩᱜ ᱛᱟᱢᱟ ᱰᱮᱞᱤ ᱡᱚᱠᱷᱚᱱᱜᱤ ᱮᱠᱜᱷᱚᱱᱴᱟ ᱫᱩᱜᱷᱚᱱᱴᱟᱢ ᱠᱚᱨᱟᱣᱼᱟ ᱰᱮᱞᱤ ᱡᱚᱠᱷᱚᱱ ᱜᱤ ᱯᱟᱸᱪ ᱢᱤᱱᱤᱴ ᱠᱷᱚᱱᱮᱢ ᱮᱥᱴᱟᱴᱼᱟ ᱯᱟᱸᱪ ᱢᱤᱱᱤᱴ ᱛᱟᱨᱯᱚᱨᱫᱚ ᱥᱟᱨᱟᱫᱤᱱ ᱫᱚᱥ ᱢᱤᱱᱤᱴ ᱥᱮ ᱥᱟᱨᱟᱫᱤᱱ ᱯᱚᱱᱮᱨᱳ ᱢᱤᱱᱤᱴ ᱛᱟᱨᱯᱚᱨᱮ ᱦᱩᱭᱩᱜ ᱠᱟᱱᱟ ᱯᱚᱸᱪᱤᱥ ᱢᱤᱱᱤᱴ ᱱᱚᱜᱼᱚᱸᱭ ᱡᱮ ᱟᱢ ᱰᱮᱞᱤᱢ ᱠᱚᱨᱟᱣ ᱼᱟ ᱮᱠᱢᱟᱥ ᱫᱩᱢᱟᱥ ᱛᱤᱱᱢᱟᱥ ᱪᱟᱨᱢᱟᱥ ᱢᱟᱭᱱᱮ ᱠᱤ ᱢᱟᱭᱱᱮ ᱟᱢ ᱡᱟᱦᱟᱢ ᱯᱨᱮᱠᱴᱤᱥᱚᱜᱼᱟ ᱚᱱᱟ ᱯᱨᱮᱠᱴᱤᱥ ᱜᱤ ᱟᱢᱟᱜ ᱮᱱᱟᱨᱡᱤ ᱠᱮᱞᱳᱨᱤ ᱥᱚᱠᱛᱤ ᱡᱚᱛᱳᱭ ᱵᱮᱱᱟᱣᱼᱟ ᱟᱨ ᱚᱱᱟᱫᱚ ᱩᱱᱠᱟᱛᱮᱜᱤ ᱪᱮᱥᱴᱟᱭ ᱦᱩᱭᱩᱜᱼᱟ ᱥᱟᱸᱦᱮᱫ ᱥᱟᱢᱵᱟᱲᱟᱣ ᱞᱟᱹᱜᱤᱫᱛᱮ